ᱟᱛᱳ ᱴᱚᱞᱟ ᱨᱮ ᱰᱟᱠᱛᱚᱨ ᱠᱚ ᱪᱮᱢᱮᱫ ᱠᱟᱛᱮ ᱠᱚ ᱥᱮᱴᱮᱨᱚᱜ ᱠᱟᱱ ᱨᱮᱦᱚᱸ ᱟᱛᱳ ᱴᱚᱞᱟᱨᱮ ᱦᱚᱲ ᱴᱟᱠᱟ ᱯᱚᱭᱥᱟ ᱵᱟᱝ ᱠᱷᱟᱹᱛᱤᱨ ᱛᱮ ᱚᱸᱰᱮ ᱟᱠᱚ ᱪᱮᱢᱵᱟᱨ ᱵᱟᱠᱚ ᱵᱮᱱᱟᱣ ᱫᱟᱲᱮᱭᱟᱜ ᱠᱟᱱᱟ ᱟᱨ ᱪᱮᱢᱵᱟᱨ ᱵᱮᱱᱟᱣ ᱠᱟᱛᱮ ᱨᱮᱦᱚᱸ ᱨᱮᱸᱜᱮᱡ ᱦᱚᱲ ᱩᱱᱠᱩ ᱴᱷᱮᱱ ᱵᱟᱠᱚ ᱥᱚᱦᱚᱨ ᱥᱮᱴᱮᱨᱚᱜ ᱠᱟᱱ ᱠᱷᱟᱹᱛᱤᱨ ᱜᱮ ᱟᱛᱳ ᱫᱤᱥᱚᱢ ᱵᱟᱹᱜᱤ ᱠᱟᱛᱮᱫ ᱥᱚᱦᱚᱨ ᱵᱟᱡᱟᱨ ᱠᱚᱨᱮ ᱥᱚᱨᱠᱟᱨᱤ ᱦᱚᱸᱥᱯᱤᱴᱟᱞ ᱠᱚ ᱧᱟᱢ ᱵᱟᱲᱟᱭᱮᱫᱟ ᱫᱟᱣ ᱛᱚ ᱚᱱᱟ ᱨᱮᱠᱚ ᱥᱮᱞᱮᱫᱚᱜ ᱠᱟᱱᱟ ᱟᱨ ᱚᱱᱠᱟ ᱠᱟᱛᱮᱫ ᱫᱤᱥᱚᱢ ᱵᱟᱹᱜᱤ ᱦᱚᱴᱚ ᱠᱟᱛᱮᱫ ᱥᱚᱦᱚᱨ ᱵᱟᱡᱟᱨ ᱛᱟᱞᱟ ᱨᱮᱜᱮ ᱠᱚ ᱨᱳᱡᱽᱜᱟᱨ ᱡᱚᱱᱚᱜ ᱠᱟᱱᱟ ᱟᱨ ᱟᱯᱟᱱᱟᱨ ᱨᱳᱡᱽᱜᱟᱨ ᱞᱮᱠᱟᱛᱮ ᱜᱤᱫᱟᱹᱨ ᱯᱤᱫᱟᱹᱨ ᱠᱚ ᱟᱹᱥᱩᱞᱚᱜ ᱟᱯᱟᱥᱩᱞᱮᱫ ᱠᱚᱣᱟ ᱤᱱᱠᱟᱹ ᱵᱟᱹᱜᱤ ᱵᱟᱲᱟ ᱠᱟᱛᱮᱫ ᱚᱠᱚᱭ ᱫᱚ ᱱᱟᱨᱥᱤᱝ ᱨᱮᱠᱚ ᱛᱟᱦᱮᱱ ᱠᱟᱱᱟ ᱚᱠᱚᱭ ᱫᱚ ᱥᱚᱨᱠᱟᱨᱤ ᱦᱚᱸᱥᱯᱤᱴᱟᱞ ᱨᱮ ᱚᱠᱚᱭ ᱫᱚ ᱠᱳᱢᱯᱟᱱᱤ ᱦᱚᱸᱥᱯᱤᱴᱟᱞ ᱨᱮ ᱤᱱᱠᱟᱹ ᱪᱟᱞᱟᱣ ᱪᱟᱞᱟᱣᱛᱮ ᱟᱯᱱᱟᱨᱟᱜ ᱨᱚᱡᱤ ᱨᱩᱴᱠᱤ ᱠᱚ ᱢᱟᱲᱟᱝ ᱥᱮᱫ ᱤᱫᱤᱭᱮᱫᱟ ᱰᱟᱠᱛᱚᱨ ᱠᱚ ᱵᱮᱥ ᱠᱟᱭᱛᱮ ᱡᱤᱵᱚᱱ ᱡᱟᱯᱚᱱ ᱫᱟᱠᱚ ᱪᱟᱞᱟᱣ ᱠᱟᱛᱮᱫ